ᱦᱮᱸ ᱤᱭᱟᱹ ᱵᱟᱸᱠᱩᱲᱟ ᱠᱷᱚᱱᱤᱧ ᱞᱟ ᱭᱫᱟ ᱤᱧᱫᱚ ᱚᱸ ᱢᱤᱫᱴᱟᱝ ᱤᱧᱫᱚ ᱤᱭᱟᱹ ᱻ ᱟᱵᱳ ᱥᱟᱱᱛᱟᱲ ᱥᱚᱢᱟᱡ ᱨᱮᱱ ᱢᱤᱫᱴᱮᱱ ᱥᱩᱥᱟ ᱨᱤᱭᱟ ᱧ ᱞᱟ ᱭᱫᱟ ᱟᱫᱚ ᱞᱟᱹᱭᱮᱫᱛᱟᱦᱮ ᱚᱠᱚᱭ ᱨᱩᱜᱷᱩᱞᱟᱞ ᱢᱟᱺᱡᱷᱤ ᱵᱟᱵᱟ ᱜᱮ ᱚᱸᱻ ᱟᱫᱚ ᱱᱟᱢᱵᱟᱨ ᱫᱚ ᱢᱤᱫᱴᱟ ᱱ ᱟ ᱜᱟᱛᱮ ᱜᱤᱫᱽᱨᱟᱹᱭ ᱮᱢᱟᱣ ᱠᱟ ᱫᱤᱧᱟ ᱦᱮᱸᱥᱮ ᱢᱤᱛᱟ ᱧ ᱠᱟᱱᱟᱭ ᱩᱱᱤ ᱴᱷᱮᱡ ᱠᱷᱚᱡ ᱦᱟᱸᱜ ᱠᱩᱞᱤᱡᱚᱝ ᱢᱮ ᱦᱟᱸᱜ ᱡᱟᱦᱟᱸᱱᱟᱜ ᱠᱟᱛᱷᱟ ᱠᱚ ᱢᱮᱱᱟᱜ ᱛᱟᱢ ᱠᱷᱟᱡ ᱟᱫᱚ ᱤᱭᱟᱹ ᱪᱮᱜ ᱤᱧ ᱞᱟ ᱭᱮᱫ ᱛᱟᱸᱦᱮᱭᱟ ᱢᱮᱱᱮᱫ ᱛᱟ ᱟ ᱧ ᱟᱯᱮᱢᱟᱧ ᱟᱸᱡᱚᱢ ᱠᱟᱜ ᱵᱚᱨᱫᱦᱚᱢᱟᱱ ᱡᱮᱞᱟ ᱢᱟ ᱱᱟᱢᱟᱞ ᱫᱤᱥᱚᱢ ᱟᱫᱚ ᱛᱟᱦᱮᱞᱮ ᱚᱸᱭᱻ ᱦᱩᱲᱩ ᱤᱨ ᱠᱚᱭᱡ ᱠᱟ ᱢᱤ ᱮᱛᱚᱦᱚᱵ ᱛᱤᱦᱤᱧ ᱜᱟᱯᱟᱫᱚ ᱟᱫᱚ ᱱᱟᱢᱟᱞ ᱠᱟ ᱢᱤ ᱪᱟᱞᱟᱜ ᱞᱟ ᱞᱟ ᱭ ᱪᱷᱟ ᱱᱚᱛᱮᱱ ᱠᱚᱭᱡ ᱠᱚ ᱪᱟᱞᱟᱜ ᱠᱟᱱ ᱪᱮ ᱟ ᱤᱭᱟᱹ ᱪᱟᱞᱟᱜ ᱼᱟ ᱠᱚ ᱛᱦᱚᱲᱟ ᱟᱫᱚᱧ ᱢᱮᱱᱮᱫ ᱛᱟᱦᱮᱜᱼᱟ ᱦᱮᱸ ᱟᱞᱮᱥᱮᱱ ᱠᱚᱭᱡ ᱟᱫᱚᱧ ᱢᱮᱱᱮᱜ ᱛᱟᱦᱮᱸ ᱟ ᱮᱸ ᱟᱯᱮ ᱚᱱᱟ ᱠᱚᱨᱮᱫᱚ ᱚᱠᱟ ᱠᱚᱨᱮᱱ ᱱᱟᱢᱟᱞ ᱠᱚᱭᱡ ᱠᱚ ᱦᱮ ᱦᱮᱡ ᱵᱟᱲᱟᱜ ᱼᱟ ᱚᱸ ᱟᱨ ᱪᱮᱫ ᱤᱧ ᱢᱮᱱᱫᱟ ᱟᱞᱮ ᱱᱷᱟᱸᱜ ᱚᱸᱰᱮ ᱦᱟᱸᱜ ᱜᱤᱨᱟ ᱵᱟ ᱥᱤ ᱠᱟᱛᱮᱫ ᱦᱟᱸᱜ ᱠᱟ ᱢᱤᱭᱟᱞᱮ ᱦᱟᱸᱜ ᱜᱤᱨᱟ ᱵᱟ ᱥᱤ ᱫᱚ ᱵᱟᱝ ᱟ ᱠᱤ ᱚᱸᱰᱮ ᱛᱟᱦᱮᱸᱠᱟᱛᱮ ᱞᱮ ᱠᱟ ᱢᱤᱭᱟ ᱦᱟᱸᱜ ᱟᱫᱚ ᱛᱟᱦᱚᱞᱮ ᱟᱞᱮᱫᱚ ᱠᱩᱲᱟ ᱭ ᱫᱚ ᱦᱟᱸᱜ ᱪᱮᱫ ᱞᱮᱠᱟ ᱠᱚ ᱮᱢᱟ ᱞᱮᱭᱟ ᱦᱚᱸ ᱢᱟᱱᱮ ᱡᱚᱢ ᱧᱩ ᱟᱨ ᱡᱚᱢ ᱧᱩ ᱢᱟᱱᱮ ᱡᱚᱢ ᱧᱩ ᱛᱟᱦᱮᱸ ᱠᱟᱛᱮ ᱟᱲᱟᱹᱭ ᱥᱚ ᱴᱟᱠᱟ

ᱚᱸ ᱟᱯᱮᱫᱚ ᱞᱚᱠᱟᱞ ᱛᱚ

ᱦᱮᱸ ᱚᱱᱟᱜᱤ ᱢᱤᱫᱴᱟ ᱝ ᱜᱟᱛᱮ ᱜᱤᱫᱽᱨᱟᱹ ᱱᱟᱢᱵᱟᱨᱮ ᱮᱢᱟ ᱫᱤᱧᱟ ᱢᱮᱛᱟ ᱧ ᱠᱟᱱᱟ ᱱᱩᱭᱫᱚ ᱱᱤᱭᱟᱹ ᱟ ᱛᱩᱨᱮᱱ ᱢᱟ ᱡᱷᱤ ᱵᱟᱵᱟ ᱠᱟᱱᱟᱭ ᱪᱚᱞᱚ ᱩᱱᱤᱥᱟᱜ ᱠᱟ ᱴᱤᱡ ᱨᱚᱯᱚᱲ ᱢᱮ ᱱᱟᱜ ᱟᱨ ᱠᱩᱞᱤ ᱵᱩᱡᱷᱟ ᱣᱮᱢ ᱦᱟᱸᱜ ᱟᱫᱚ ᱚᱱᱟ ᱤᱭᱟᱹ ᱛᱮᱻ ᱟᱫᱚ ᱫᱤᱥᱟᱹ ᱠᱟᱛᱮᱧ ᱯᱷᱳᱱ ᱠᱮᱫᱟ ᱚᱸ ᱛᱟᱦᱚᱞᱮ ᱚᱱᱠᱟᱜᱮ ᱦᱟᱸᱜ ᱤᱧ ᱞᱟ ᱭ ᱠᱚᱣᱟ ᱛᱟᱦᱚᱞᱮ ᱱᱚᱝᱠᱟ ᱱᱚᱝᱠᱟ ᱱᱚᱸᱰᱮᱱᱤᱡ ᱢᱟᱺᱡᱷᱤ ᱵᱟᱵᱟᱭ ᱞᱟ ᱭᱫᱟ ᱡᱮ ᱡᱚᱢ ᱧᱩ ᱠᱟᱛᱮᱫ ᱟᱲᱟᱭ ᱥᱚ ᱴᱟᱠᱟ ᱴᱷᱤᱠ ᱫᱚ ᱴᱷᱤᱠ ᱜᱮᱭᱟᱢ ᱪᱮᱠᱟᱭᱟ ᱟᱞᱮᱥᱮᱫ ᱚᱸᱠᱟ ᱪᱟᱥ ᱚᱵᱷᱟᱵ ᱫᱚ ᱵᱟ ᱱᱩᱜ ᱟ ᱦᱮᱸ ᱚᱱᱟᱛᱮ ᱚᱱᱛᱮᱜᱮ ᱟᱞᱮᱦᱚᱸᱱᱟᱢᱟᱞᱤᱭᱟ ᱞᱮ ᱪᱟᱞᱟᱜ ᱟᱢ ᱪᱮᱠᱟᱭᱟ ᱟᱫᱚ ᱴᱷᱤᱠᱜᱮᱭᱟ ᱛᱟᱦᱚᱞᱮ ᱚᱱᱠᱟ ᱜᱮ ᱦᱟᱸᱜ ᱤᱧ ᱞᱟ ᱭ ᱟᱠᱚᱣᱟ ᱦᱮᱸ ᱚᱱᱠᱟ ᱢᱟ ᱛᱟᱦᱚᱞᱮᱧ ᱫᱚᱦᱚᱭᱮᱫᱟ ᱦᱮᱸ